ᱦᱮᱞᱳ

ᱦᱳᱭ ᱚᱱᱠᱟ ᱢᱟ ᱞᱟᱹᱰᱩ ᱠᱚᱢᱟ ᱡᱚᱛᱚᱣᱟᱜ ᱜᱮ ᱢᱮᱱᱟᱜᱼᱟ ᱥᱤᱸᱜᱟᱹᱲᱟ ᱟ ᱞᱩ ᱪᱚᱯ ᱠᱚ ᱢᱤᱥᱴᱤ ᱠᱚ ᱪᱤᱱᱤ ᱞᱟᱹᱰᱩ ᱠᱚ ᱯᱮᱸᱭᱟᱡᱤ ᱠᱚ ᱡᱚᱛᱚᱣᱟᱜ ᱜᱮ ᱢᱮᱱᱟᱜᱼᱟ ᱵᱟᱝᱜᱮ ᱚᱱᱠᱟ ᱫᱚ ᱢᱤᱫᱴᱟᱹᱝ ᱠᱟᱛᱮᱫ ᱢᱚᱬᱮ ᱴᱟᱠᱟ ᱠᱟᱛᱮᱫ ᱦᱳᱭ ᱦᱳᱭ ᱦᱳᱭ ᱦᱳᱭ ᱨᱚᱥᱚᱜᱚᱞᱞᱟ ᱠᱚ ᱢᱮᱱᱟᱜᱟ ᱜᱩᱞᱟᱵᱽ ᱡᱟᱢᱩᱱ ᱠᱚ ᱚᱱᱟ ᱠᱚᱦᱚᱸ ᱚᱱᱠᱟ ᱜᱮ ᱯᱟᱸᱪ ᱫᱚᱥ ᱴᱟᱠᱟ ᱜᱮ ᱯᱚᱸᱫᱽᱨᱚ ᱴᱟᱠᱟ ᱦᱳᱭ ᱚᱱᱟ ᱫᱚ ᱫᱚᱥ ᱵᱤᱥ ᱴᱟᱠᱟ ᱠᱟᱹᱡ ᱦᱮᱸ ᱚᱱᱟ ᱫᱚ ᱠᱟᱹᱡ ᱡᱟᱹᱥᱛᱤ ᱫᱟᱢ ᱧᱚᱜ ᱜᱮᱭᱟ ᱚᱱᱟ ᱠᱚᱨᱮ ᱠᱷᱚᱱ ᱫᱚ ᱥᱤᱸᱜᱟᱹᱲᱟ ᱟᱹᱞᱩ ᱪᱚᱯ ᱠᱷᱚᱱ ᱫᱚ ᱦᱳᱭ ᱦᱳᱭᱛᱳ ᱟᱪᱪᱷᱟ ᱴᱷᱤᱠ ᱜᱮᱭᱟ ᱦᱚᱸ ᱦᱳᱭ ᱢᱟ ᱛᱚᱵᱮ